ᱤᱧᱟᱹᱜ ᱰᱮᱞᱤ ᱨᱩᱴᱤᱱ ᱵᱚᱞᱛᱮ ᱨᱩᱴᱤᱱ ᱵᱚᱞᱛᱮ ᱫᱚ ᱦᱩᱭᱩᱜ ᱠᱟᱱᱟ ᱡᱟᱦᱟᱸᱭ ᱜᱮ ᱥᱟᱠᱥᱮᱥ ᱦᱚᱲ ᱵᱚᱞᱮ ᱠᱚ ᱦᱩᱭ ᱟᱠᱟᱱᱟ ᱩᱱᱠᱩᱣᱟᱜ ᱡᱚᱛᱚᱼᱡᱚᱛᱚᱣᱟᱜ ᱞᱟᱭᱤᱯᱷ ᱨᱮ ᱢᱟᱱᱮ ᱢᱤᱫᱴᱮᱱ ᱰᱮᱞᱤ ᱨᱩᱴᱤᱱ ᱵᱚᱞᱛᱮ ᱢᱮᱱᱟᱜ ᱛᱟᱠᱚᱣᱟ ᱡᱮᱭᱥᱮ ᱠᱮ ᱡᱟᱦᱟᱸᱭ ᱜᱮ ᱴᱟᱭᱤᱢᱼᱴᱮᱵᱤᱞ ᱢᱟᱱᱟᱣ ᱠᱟᱛᱮᱭ ᱪᱟᱞᱟᱜ ᱟᱠᱟᱱᱟ ᱩᱱᱤ ᱜᱮ ᱢᱤᱫ ᱦᱚᱲ ᱥᱟᱠᱥᱮᱥ ᱦᱚᱲᱮ ᱵᱮᱱᱟᱣ ᱟᱠᱟᱱᱟ ᱚᱱᱠᱟ ᱜᱮ ᱤᱧᱟᱹᱜ ᱦᱚᱸ ᱨᱩᱴᱤᱱ ᱢᱮᱱᱟᱜ ᱛᱤᱧᱟ ᱡᱮᱭᱥᱮ ᱠᱮ ᱮᱸᱜ ᱥᱮᱛᱟᱜ ᱯᱟᱸᱥᱴᱟ ᱵᱮᱨᱮᱫ ᱠᱟᱛᱮᱫ ᱤᱧ ᱯᱨᱚᱛᱷᱚᱢᱤᱧ ᱫᱷᱮᱭᱟᱱ ᱜᱮᱭᱟ ᱛᱤᱨᱤᱥ ᱢᱤᱱᱤᱴ ᱫᱷᱮᱭᱟᱱ ᱯᱚᱨ ᱛᱟᱨᱯᱚᱨᱮ ᱢᱟᱴᱤᱧ ᱯᱮᱠᱴᱤᱥᱤᱧ ᱛᱤᱧ ᱪᱟᱞᱟᱜᱼᱟ ᱯᱷᱩᱴᱵᱚᱞᱤᱧ ᱜᱟᱛᱮᱜ ᱜᱮᱭᱟ ᱟᱹᱰᱤ ᱜᱮ ᱟᱫᱚ ᱯᱮᱠᱴᱤᱥᱤᱧ ᱪᱟᱞᱟᱜᱼᱟ ᱚᱸᱰᱮ ᱠᱷᱚᱱ ᱦᱮᱡ ᱠᱟᱛᱮᱫ ᱳᱭ ᱟᱴᱴᱟ ᱥᱚᱢᱚᱭ ᱞᱮᱠᱟ ᱜᱤᱫᱽᱨᱟᱹ ᱴᱤᱭᱩᱥᱚᱱᱤᱧ ᱯᱟᱲᱦᱟᱣ ᱠᱚᱜᱮᱭᱟ ᱛᱚ ᱩᱱᱠᱩ ᱯᱟᱲᱦᱟᱣ ᱯᱚᱨ ᱛᱟᱨᱯᱚᱨ ᱤᱧ ᱦᱚᱸ ᱠᱚᱞᱮᱡᱽ ᱨᱤᱧ ᱯᱟᱲᱦᱟᱜ ᱜᱮᱭᱟ ᱠᱚᱞᱮᱡᱽ ᱳᱭ ᱫᱚᱥᱴᱟ ᱞᱮᱠᱟᱧ ᱡᱚᱭᱮᱱ ᱜᱮᱭᱟ ᱚᱸᱰᱮ ᱠᱷᱚᱱ ᱦᱮᱡ ᱠᱟᱛᱮᱫ ᱯᱨᱟᱭ ᱛᱤᱱᱴᱟ ᱞᱮᱠᱟᱞᱮ ᱪᱷᱩᱴᱤᱜᱼᱟ ᱚᱸᱰᱮ ᱠᱷᱚᱱ ᱦᱮᱡ ᱠᱟᱛᱮᱫ ᱟᱵᱟᱨ ᱪᱟᱨᱴᱮ ᱞᱮᱠᱟ ᱟᱵᱟᱨ ᱰᱟᱸᱜᱟᱛᱮ ᱯᱮᱠᱴᱤᱥᱤᱧ ᱪᱟᱞᱟᱜᱼᱟ ᱚᱸᱰᱮ ᱠᱷᱚᱱ ᱦᱮᱡ ᱠᱟᱛᱮᱫ ᱵᱤᱠᱮᱞ ᱵᱮᱞᱟ ᱵᱚᱱᱫᱷᱩ ᱠᱚ ᱥᱚᱸᱜᱮ ᱫᱟᱬᱟᱱ ᱞᱮ ᱪᱟᱞᱟᱜᱼᱟ ᱛᱚ ᱩᱱᱠᱩ ᱥᱚᱸᱜᱮ ᱫᱟᱬᱟᱵᱟᱲᱟ ᱯᱚᱨ ᱟᱵᱟᱨ ᱚᱲᱟᱜ ᱤᱧ ᱦᱤᱡᱩᱜᱼᱟ ᱚᱲᱟᱜ ᱦᱮᱡ ᱠᱟᱛᱮᱫ ᱥᱟᱛᱴᱟ ᱞᱮᱠᱟ ᱟᱵᱟᱨ ᱤᱧᱟᱹᱜ ᱠᱟᱹᱢᱤ ᱤᱧ ᱡᱮᱭᱥᱮ ᱯᱟᱲᱦᱟᱜ ᱜᱮᱭᱟ ᱛᱚ ᱤᱧᱟᱹᱜ ᱤᱧ ᱯᱟᱲᱦᱟᱜᱼᱟ ᱚᱱᱟ ᱯᱚᱨ ᱧᱤᱫᱟᱹ ᱟᱴᱴᱟ ᱥᱚᱢᱚᱭ ᱞᱮᱠᱟ ᱫᱟᱠᱟ ᱡᱚᱢ ᱠᱟᱛᱮᱫ